ᱤᱧ ᱟᱹᱰᱤ ᱟᱱᱟᱴᱨᱤᱧ ᱯᱟᱲᱟᱣ ᱞᱮᱱ ᱛᱟᱦᱮᱸᱫ ᱟᱫᱚ ᱫᱚᱢᱮᱧ ᱪᱤᱱᱛᱟᱹ ᱪᱤᱱᱛᱟᱹᱭᱮᱫ ᱛᱟᱦᱮᱸᱫ ᱟᱫᱚ ᱚᱱᱟ ᱫᱚ ᱚᱠᱚᱭ ᱴᱷᱮᱱᱤᱧ ᱞᱟᱹᱭᱟ ᱚᱠᱚᱭ ᱴᱷᱮᱱ ᱥᱟᱞᱟ ᱜᱚᱴᱟ ᱠᱟᱛᱤᱧᱟᱭ ᱟᱫᱚ ᱢᱟᱹᱡᱷᱤ ᱵᱟᱵᱟ ᱴᱷᱮᱱᱜᱮ ᱯᱳᱭᱞᱳᱧ ᱪᱟᱞᱟᱣ ᱮᱱᱟ ᱥᱮ ᱩᱱᱤᱜᱮ ᱚᱱᱟ ᱫᱚᱭ ᱥᱟᱞᱟᱜᱚᱴᱟ ᱠᱟᱜ ᱛᱤᱧᱟᱹ ᱟᱫᱚ ᱟᱹᱰᱤ ᱱᱟᱯᱟᱭᱤᱧ ᱵᱩᱡᱷᱟᱹᱣ ᱠᱮᱫᱟ